ᱟᱵᱚ ᱡᱩᱣᱟᱹᱱ ᱜᱮ ᱟᱭᱢᱟ ᱨᱚᱠᱚᱢ ᱫᱟᱲᱮ ᱥᱮ ᱠᱟᱹᱢᱤ ᱠᱚ ᱩᱫᱩᱜ ᱦᱩᱭᱩᱜᱼᱟ ᱱᱚᱣᱟ ᱡᱩᱣᱟᱹᱱ ᱚᱠᱛᱚ ᱜᱮ ᱟᱢ ᱡᱟᱦᱟᱱᱟᱜ ᱜᱮᱢ ᱪᱤᱠᱟ ᱫᱟᱲᱮᱭᱟᱜᱼᱟ ᱚᱱᱟ ᱜᱮᱢ ᱪᱤᱠᱟᱹᱭᱟ ᱢᱮᱱᱠᱷᱟᱡ ᱥᱟᱹᱦᱤ ᱚᱢᱚᱭ ᱨᱮ ᱥᱟᱹᱦᱤ ᱦᱩᱫᱤᱥ ᱡᱟᱹᱨᱩᱲ ᱠᱟᱱᱟ ᱚᱱᱟᱛᱮ ᱡᱩᱣᱟᱹᱱ ᱚᱠᱛᱚ ᱫᱚ ᱟᱹᱰᱤ ᱤᱱᱠᱟ ᱨᱮᱫᱚ ᱵᱟᱝ ᱯᱟᱨᱚᱢ ᱦᱚᱪᱚ ᱦᱩᱭᱩᱜᱼᱟ ᱵᱟᱠᱷᱟᱱ ᱡᱩᱣᱟᱹᱱ ᱚᱠᱛᱚ ᱨᱮ ᱟᱢ ᱦᱟᱱᱟ ᱱᱷᱟᱣᱟᱢ ᱥᱚᱢᱟᱡᱽ ᱨᱮ ᱵᱟᱢ ᱚᱲᱚᱜᱼᱟ ᱛᱚᱵᱮ ᱥᱚᱢᱟᱡᱽ ᱞᱮᱠᱟᱛᱮ ᱟᱢ ᱩᱯᱨᱩᱢ ᱢᱤᱫᱴᱮᱱ ᱵᱟᱠᱚ ᱮᱢᱟᱢᱟ ᱪᱮᱫᱟᱜ ᱮᱱᱛᱮ ᱡᱩᱣᱟᱹᱱ ᱫᱚ ᱟᱹᱰᱤ ᱢᱟᱨᱟᱝ ᱫᱟᱢᱟᱱ ᱩᱢᱮᱹᱨ ᱠᱟᱱᱟ ᱡᱩᱣᱟᱹᱱ ᱨᱮᱭᱟᱜ ᱢᱩᱞ ᱵᱷᱟᱥᱟ ᱜᱮ ᱟᱢᱟᱜ ᱫᱤᱥ ᱦᱩᱫᱤᱥ ᱱᱟᱭ ᱱᱟᱯᱟᱭ ᱛᱟᱦᱮᱱ ᱚᱱᱟ ᱠᱷᱟᱹᱛᱤᱨ ᱟᱵᱚᱨᱮᱱ ᱦᱟᱯᱲᱟᱢ ᱠᱚᱴᱷᱮᱡ ᱜᱟᱛᱮ ᱧᱟᱯᱟᱢᱚᱜ ᱫᱚ ᱡᱩᱣᱟᱹᱱ ᱠᱚ ᱦᱤᱸᱥ ᱫᱟᱲᱮ ᱡᱮᱢᱚᱱ ᱵᱮᱱᱟᱜ ᱢᱟ ᱡᱩᱣᱟᱹᱱ ᱱᱤᱛᱚᱜ ᱵᱟᱢ ᱦᱩᱫᱤᱥᱟ ᱛᱟᱭᱚᱢ ᱫᱟᱨᱟᱢ ᱪᱮᱫ ᱦᱚᱸ ᱵᱟᱢ ᱪᱤᱠᱟᱹ ᱫᱟᱲᱮᱭᱟᱜᱼᱟ ᱤᱱᱟᱹ ᱠᱷᱟᱹᱛᱤᱨ ᱛᱮ ᱡᱩᱣᱟᱹᱱ ᱚᱠᱛᱚ ᱨᱮᱜᱮ ᱡᱟᱦᱟᱱᱟᱜ ᱪᱤᱠᱟᱹ ᱨᱮᱭᱟᱜ ᱪᱟᱱᱥ ᱡᱮᱢᱚᱱ ᱵᱟᱵᱚᱱ ᱟᱲᱟᱜ ᱜᱤᱰᱤ ᱠᱟᱜ ᱢᱟ ᱱᱚᱣᱟᱜᱮ ᱡᱩᱣᱟᱹᱱ ᱠᱚᱣᱟᱜ ᱟᱥᱚᱞ ᱫᱤᱥ ᱦᱩᱫᱤᱥ ᱫᱟᱲᱮ ᱫᱚ